ᱦᱮᱸ ᱚᱱᱞᱟᱭᱤᱱ ᱥᱚᱯᱤᱝ ᱤᱫᱤ ᱠᱟᱛᱮᱜ ᱤᱧ ᱱᱚᱣᱟᱜᱤᱧ ᱢᱮᱱᱟ ᱚᱱᱞᱟᱭᱤᱱ ᱥᱚᱯᱤᱝ ᱫᱚ ᱟᱹᱰᱤ ᱱᱤᱛᱟᱜ ᱚᱠᱛᱚ ᱨᱮ ᱟᱹᱰᱤ ᱡᱟᱦᱟᱸ ᱫᱚ ᱠᱚᱢ ᱚᱠᱛᱚ ᱛᱮ ᱡᱟᱦᱟᱱᱟᱜ ᱫᱩᱨᱤᱵᱽ ᱠᱚ ᱞᱟᱹᱠᱛᱤᱜᱼᱟ ᱚᱱᱟᱠᱚ ᱠᱚᱢ ᱚᱠᱛᱚ ᱛᱮ ᱚᱱᱞᱟᱭᱤᱱ ᱥᱚᱯᱤᱝ ᱫᱟᱨᱟᱭᱛᱮ ᱟᱹᱰᱤ ᱞᱚᱜᱚᱱᱮᱢ ᱧᱟᱢᱟ ᱟᱨ ᱱᱚᱣᱟᱨᱮ ᱟᱢᱟᱜ ᱱᱤᱡᱮᱨᱟᱜ ᱚᱯᱤᱱᱤᱭᱚᱱ ᱮᱢ ᱫᱟᱲᱮᱭᱟᱜᱼᱟ ᱡᱮ ᱤᱧ ᱱᱣᱟ ᱚᱱᱞᱟᱭᱤᱱᱛᱮ ᱦᱟᱛᱟᱣ ᱥᱟᱱᱟᱧ ᱠᱟᱱᱟ ᱤᱧ ᱛᱤᱱᱟᱹᱜ ᱜᱟᱱ ᱠᱟᱹᱣᱰᱤ ᱛᱤᱧ ᱧᱟᱢᱟ ᱥᱮ ᱱᱚᱣᱟ ᱛᱤᱱᱟᱹᱜ ᱫᱤᱱ ᱠᱚᱛᱮ ᱦᱤᱡᱩᱜᱼᱟ ᱟᱨ ᱱᱚᱣᱟ ᱪᱷᱟᱲᱟ ᱟᱢ ᱡᱩᱫᱤ ᱚᱱᱞᱟᱭᱤᱱ ᱛᱮ ᱥᱚᱯᱤᱝ ᱥᱟᱱᱟ ᱢᱮᱭᱟ ᱮᱱᱠᱷᱟᱱ ᱟᱢ ᱯᱷᱤᱞᱤᱯᱠᱟᱨᱴ ᱛᱮᱢ ᱚᱱᱞᱟᱭᱤᱱ ᱨᱮᱢ ᱥᱚᱯᱤᱝ ᱫᱟᱲᱮᱭᱟᱜᱼᱟ ᱥᱮ ᱟᱨᱚ ᱡᱟᱦᱟᱸ ᱫᱚ ᱟᱢᱟᱡᱚᱱ ᱢᱮᱱᱟᱜᱼᱟ ᱚᱱᱟ ᱠᱷᱚᱱᱟᱜ ᱦᱚᱢ ᱥᱚᱯᱤᱝ ᱫᱟᱲᱮᱭᱟᱜᱼᱟ ᱟᱨ ᱚᱱᱞᱟᱭᱤᱱ ᱛᱮ ᱥᱚᱯᱤᱝ ᱨᱮᱱᱟᱜ ᱱᱚᱣᱟ ᱟᱹᱰᱤ ᱠᱤᱪᱷᱩ ᱦᱩᱭᱱᱟ ᱪᱮᱫᱟᱜ ᱥᱮ ᱟᱢ ᱚᱱᱞᱟᱭᱤᱱ ᱛᱟᱞᱟᱛᱮ ᱟᱭᱢᱟ ᱠᱤᱪᱷᱩ ᱚᱸᱰᱮᱱᱟᱜ ᱚᱞ ᱠᱟᱛᱮᱫ ᱟᱢ ᱡᱟᱦᱟᱸ ᱫᱩᱨᱤᱵᱽ ᱫᱚᱨᱠᱟᱨ ᱚᱱᱟ ᱨᱮᱱᱟᱜ ᱫᱩᱨᱤᱵᱽ ᱨᱮᱭᱟᱜ ᱧᱟᱢ ᱫᱟᱲᱮᱭᱟᱜ ᱟᱢ ᱟᱨ ᱚᱱᱞᱟᱭᱤᱱ ᱛᱮ ᱟᱢ ᱡᱩᱫᱤ ᱡᱚᱢ ᱡᱤᱱᱤᱥ ᱠᱚᱢ ᱚᱰᱟᱨᱟ ᱡᱚᱢ ᱡᱤᱱᱤᱥ ᱠᱚᱫᱚ ᱡᱮᱢᱚᱱ ᱪᱮᱫ ᱞᱮᱠᱟ ᱡᱮᱢᱚᱱ ᱟᱢ ᱡᱩᱫᱤ ᱫᱟᱠᱟ ᱡᱚᱢ ᱥᱟᱱᱟ ᱢᱮᱭᱟ ᱫᱟᱠᱟ ᱡᱤᱞ ᱦᱟᱹᱠᱩ ᱚᱱᱟᱠᱚ ᱪᱷᱟᱲᱟ ᱟᱨᱚ ᱟᱹᱰᱤ ᱱᱟᱯᱟᱭ ᱱᱟᱯᱟᱭ ᱡᱚᱢᱟᱜ ᱠᱚ ᱚᱱᱟᱭᱤᱱ ᱛᱮᱵᱚᱱ ᱚᱰᱟᱨ ᱫᱟᱲᱮᱭᱟᱜᱼᱟ ᱱᱚᱣᱟᱠᱚ ᱟᱢ ᱟᱹᱰᱤ ᱞᱚᱜᱚᱱ ᱟᱢᱟᱜ ᱚᱲᱟᱜᱛᱮ ᱥᱮᱴᱮᱨᱚᱜᱼᱟ ᱱᱚᱣᱟ ᱠᱚ ᱱᱚᱝᱠᱟᱜᱮ ᱟᱨᱚ ᱟᱭᱢᱟᱜᱮ ᱚᱱᱞᱟᱭᱤᱱ ᱛᱮ ᱥᱩᱵᱤᱫᱷᱟ ᱢᱮᱱᱟᱜ ᱟᱠᱟᱫᱟ